ᱦᱮᱸ ᱦᱮᱸ ᱞᱟᱹᱭ ᱵᱤᱱ ᱥᱮᱫᱟᱭ ᱫᱚᱠᱚ ᱦᱚᱨᱚᱜ ᱵᱟᱸᱫᱮ ᱞᱮᱜᱼᱟ ᱥᱮᱫᱟᱭ ᱫᱚ ᱱᱚᱣᱟ ᱤᱭᱟᱹ ᱠᱚ ᱛᱤᱠᱤ ᱛᱟᱦᱮᱱ ᱠᱚ ᱞᱩᱜᱽᱲᱤ ᱛᱚᱨᱚᱡᱛᱮ ᱛᱚᱨᱚᱡ ᱛᱮᱠᱚ ᱛᱤᱠᱤ ᱛᱟᱦᱮᱱ ᱠᱚ ᱥᱮᱫᱟᱭ ᱫᱚ ᱥᱮᱫᱟᱭ ᱫᱚᱠᱚ ᱦᱚᱨᱚᱜ ᱵᱟᱸᱫᱮ ᱛᱟᱦᱮᱸ ᱫᱚᱜ ᱟᱫᱚ ᱠᱚ ᱢᱮᱱᱟ ᱡᱷᱟᱹᱣ ᱮᱢᱟᱱᱟᱜ ᱞᱩᱜᱽᱲᱤ ᱡᱷᱟᱹᱞ ᱞᱩᱜᱽᱲᱤ ᱚᱱᱟ ᱠᱚ ᱢᱮᱱᱟ ᱯᱮᱬᱮ ᱞᱩᱜᱽᱲᱤ ᱚᱱᱟ ᱠᱚ ᱦᱚᱨᱚᱜ ᱵᱟᱫᱮ ᱛᱟᱦᱮᱱ ᱯᱟᱜᱽᱨᱟ ᱠᱚ ᱦᱚᱨᱚᱜᱟ ᱥᱮᱫᱟᱭ ᱫᱚ ᱛᱟᱦᱮᱸ ᱠᱟᱱᱟ ᱨᱚᱠᱚᱡ ᱯᱟᱜᱽᱨᱟ ᱛᱟᱦᱮᱸ ᱠᱟᱱᱟ ᱚᱱᱟ ᱛᱮᱠᱚ ᱢᱮᱱᱟ ᱯᱚᱫᱚᱠ ᱯᱚᱫᱚᱠ ᱱᱮᱛᱟᱨ ᱫᱚ ᱢᱚᱦᱚᱨ ᱦᱚᱸ ᱵᱚ ᱢᱮᱱᱟ ᱯᱚᱫᱚᱠ ᱚᱱᱟ ᱠᱚᱠᱚ ᱞᱟᱜᱟᱣᱟ ᱟᱨ ᱠᱚ ᱦᱚᱨᱚᱜ ᱛᱟᱦᱮᱸᱫ ᱛᱤᱨᱮ ᱦᱚᱨᱚᱜᱼᱟ ᱠᱷᱟᱹᱨᱣᱟᱹ ᱠᱚ ᱦᱚᱨᱚᱜᱼᱟ ᱡᱟᱸᱜᱟ ᱠᱚᱨᱮ ᱡᱟᱸᱜᱟ ᱨᱮ

ᱯᱟᱱᱠᱟᱴᱷᱟ ᱫᱚ ᱵᱚᱦᱚᱜ ᱨᱮᱫᱚ ᱵᱟᱠᱚ ᱥᱩᱫᱽ ᱠᱚᱜᱼᱟ ᱦᱚᱸ ᱚᱸᱰᱮ ᱠᱚ ᱞᱟᱜᱟᱣᱟ ᱦᱳᱭ

ᱱᱮᱛᱟᱨᱟᱜᱢᱟ ᱟᱹᱰᱤ ᱨᱚᱠᱚᱢ ᱠᱚ ᱦᱚᱨᱚᱜ ᱵᱟᱸᱫᱮᱭᱮᱫᱼᱟ ᱱᱮᱛᱟᱨᱢᱟ ᱦᱟᱱᱮ ᱫᱤᱠᱩ ᱞᱩᱜᱽᱲᱤ ᱠᱟᱱᱟ ᱚᱱᱟ ᱡᱚᱦᱮᱜ ᱱᱤᱛᱚᱜ ᱫᱚ ᱚᱱᱮ ᱟᱨᱟᱜ ᱯᱟᱹᱲᱞᱟᱹ ᱠᱚᱠᱚ ᱦᱚᱨᱚᱜᱜᱮᱼᱟ ᱡᱷᱟᱹᱞ ᱟᱜ ᱦᱚᱠᱚ ᱚᱨᱚᱜ ᱜᱮᱫ ᱜᱮᱭᱟ ᱱᱤᱛᱚᱜ ᱦᱚᱸ ᱫᱚ ᱵᱮᱵᱚᱦᱟᱨᱮᱫ ᱜᱮᱭᱟ ᱠᱚ ᱦᱳᱭ ᱦᱳᱭ ᱦᱳᱭ ᱵᱚᱸᱜᱟ ᱵᱳᱨᱳ ᱡᱚᱦᱚᱜ ᱫᱚᱠᱚ ᱵᱟᱸᱫᱮ ᱠᱚ ᱪᱟᱞᱟᱜᱼᱟ ᱯᱟᱴᱷᱮ ᱞᱩᱜᱽᱲᱤ ᱠᱟᱛᱮᱫ ᱦᱚᱸ ᱠᱚ ᱪᱟᱞᱟᱜᱼᱟ ᱠᱚᱲᱟ ᱦᱚᱸ ᱠᱚᱲᱟ ᱦᱚᱯᱚᱱ ᱦᱚᱸ ᱠᱟᱸᱪᱟ ᱫᱷᱩᱛᱤ ᱠᱟᱛᱮᱫ ᱠᱚ ᱪᱟᱞᱟᱜᱼᱟ ᱟᱨ ᱠᱩᱲᱤ ᱠᱚ ᱦᱚᱸ ᱡᱷᱟᱹᱞᱟᱜ ᱵᱟᱸᱫᱮ ᱠᱟᱛᱮᱫ ᱪᱟᱞᱟᱜ ᱛᱟᱦᱮᱸ ᱱᱟᱠᱚ ᱚᱱᱟ ᱫᱚ ᱯᱟᱹᱦᱤᱞᱟᱜ ᱜᱮ ᱱᱮᱛᱟᱨᱟᱜ ᱦᱚᱸ ᱚᱱᱮ ᱯᱟᱹᱦᱤᱞ ᱞᱮᱠᱟ ᱜᱮ ᱠᱟᱸᱪᱟ ᱫᱚ ᱦᱚᱨᱚᱜ ᱠᱟᱛᱮ ᱜᱮᱠᱚ ᱪᱟᱞᱟᱜ ᱠᱟᱱᱟ ᱡᱟᱦᱮᱨ ᱠᱚᱫᱚ ᱦᱮᱸ ᱯᱚᱨᱚᱵᱽ ᱯᱩᱱᱟᱹᱭ ᱨᱮᱢᱟ ᱠᱚ ᱦᱚᱨᱚᱜ ᱵᱟᱸᱫᱮᱭᱮᱫ ᱜᱮᱭᱟ ᱢᱟᱱᱮ ᱟᱹᱰᱤ ᱨᱚᱠᱚᱢ ᱥᱟᱹᱲᱤ ᱦᱚᱨᱚᱜ ᱵᱟᱫᱮ ᱫᱟᱠᱚ ᱦᱮᱸ ᱚᱠᱚᱭ ᱫᱚ ᱪᱮᱫ ᱠᱚ ᱢᱮᱱᱟ ᱥᱟᱨᱣᱟᱞ ᱡᱷᱟᱢᱯᱟᱨ ᱠᱚ ᱪᱮᱫ ᱠᱚ ᱱᱮᱛᱟᱨᱟᱜ ᱡᱩᱜᱽᱢᱟ ᱵᱷᱤᱱᱟᱹ ᱤᱫᱤᱭᱱᱟ ᱥᱮᱫᱟᱭ ᱠᱷᱚᱱᱟᱜᱢᱟ ᱦᱳᱭ ᱵᱷᱤᱱᱟᱹ ᱤᱫᱤᱭᱱᱟ ᱥᱮᱫᱟᱭ ᱡᱟᱦᱟᱸ ᱞᱮᱠᱟ ᱵᱚ ᱦᱚᱨᱚᱜ ᱵᱟᱸᱫᱮ ᱞᱮᱜᱼᱟ ᱚᱱᱟ ᱠᱷᱚᱱ ᱫᱚ ᱟᱹᱰᱤ ᱜᱟᱱ ᱵᱷᱤᱱᱟᱹ ᱤᱫᱤᱭᱱᱟ ᱦᱳᱭ ᱦᱳᱭ ᱚᱱᱠᱟᱜᱮ ᱦᱮᱸ ᱵᱚᱸᱜᱟ ᱵᱳᱨᱳ ᱡᱚᱦᱚᱜ ᱫᱚ ᱠᱟᱸᱪᱟ ᱜᱮᱠᱚ ᱦᱚᱨᱚᱜᱼᱟ ᱟᱨ ᱠᱩᱲᱤ ᱦᱚᱯᱚᱱ ᱦᱚᱸ ᱡᱷᱟᱹᱞᱟᱜ ᱜᱮ ᱵᱟᱸᱫᱮ ᱠᱟᱛᱮᱫ ᱜᱮᱠᱚ ᱪᱟᱞᱟᱜᱼᱟ ᱵᱚᱸᱜᱟ ᱵᱳᱨᱳ ᱴᱷᱮᱱ ᱫᱚ